ᱟᱞᱮ ᱫᱚ ᱯᱮ ᱵᱚᱭᱦᱟᱜ ᱟᱞᱮ ᱟᱨ ᱯᱮ ᱵᱚᱭᱦᱟ ᱢᱩᱫᱽᱨᱮ ᱤᱧᱫᱚ ᱞᱟᱹᱴᱩᱭᱤᱡ ᱟᱨ ᱤᱧ ᱠᱷᱚᱱ ᱵᱟᱨᱭᱟ ᱠᱟᱹᱴᱤᱡ ᱠᱤᱱ ᱢᱮᱱᱟᱜ ᱠᱤᱱᱟ ᱟᱨ ᱤᱧᱟᱹᱜ ᱥᱮᱪᱮᱫ ᱫᱚ ᱦᱩᱭᱩᱜ ᱠᱟᱱᱟ ᱜᱨᱮᱡᱩᱭᱮᱥᱮᱱ ᱦᱟᱹᱵᱤᱡ ᱟᱨ ᱤᱧ ᱠᱷᱚᱱ ᱠᱟᱹᱴᱤᱡᱤᱡ ᱫᱚ ᱮᱭᱤᱪ ᱮᱥ ᱟᱨ ᱩᱱᱤ ᱠᱷᱚᱱ ᱠᱟᱹᱴᱤᱡᱤᱡ ᱫᱚ ᱢᱟᱫᱽᱫᱷᱚᱢᱤᱠ ᱟᱨ ᱤᱧ ᱠᱷᱚᱡᱚᱜᱼᱟ ᱤᱧᱨᱮᱱ ᱠᱟᱹᱴᱤᱡ ᱵᱚᱭᱦᱟ ᱥᱮ ᱱᱩᱠᱤᱱ ᱠᱷᱚᱱ ᱦᱚᱸ ᱰᱷᱮᱨ ᱠᱤᱱ ᱥᱮᱪᱮᱫ ᱫᱟᱲᱮᱭᱟᱜᱼᱟ ᱟᱨ ᱱᱤᱭᱟᱹ ᱞᱟᱹᱜᱤᱫ ᱛᱮᱜᱮᱧ ᱠᱷᱚᱡᱚᱜᱼᱟ ᱡᱮᱱᱚ ᱟᱞᱮᱭᱟᱜ ᱡᱟᱦᱟᱸ ᱛᱤᱱ ᱡᱚᱠᱷᱚᱱ ᱡᱟᱦᱟᱱᱟᱜ ᱠᱟᱹᱢᱤ ᱞᱟᱹᱜᱤᱫ ᱛᱮ ᱚᱠᱚᱭ ᱦᱚᱸ ᱡᱮᱱᱚ ᱚᱠᱚᱭ ᱪᱮᱛᱟᱱ ᱨᱮ ᱵᱟᱞᱮ ᱱᱤᱨᱵᱷᱚᱨᱚᱜ ᱢᱟ ᱡᱚᱛᱚ ᱦᱚᱲ ᱡᱮᱱᱚ ᱟᱞᱮᱭᱟᱜ ᱠᱟᱹᱢᱤ ᱟᱞᱮ ᱛᱮᱜᱮᱞᱮ ᱠᱟᱹᱢᱤ ᱫᱟᱲᱮᱭᱟᱜ ᱟᱨ ᱥᱟᱶᱛᱮ ᱱᱤᱡᱮᱨᱟᱜ ᱥᱟᱶᱼᱥᱟᱶᱛᱮ ᱥᱚᱢᱟᱡᱽ ᱦᱚᱸ ᱡᱮᱱᱚᱞᱮ ᱞᱟᱦᱟ ᱫᱟᱲᱭᱟᱜ ᱟᱨ ᱟᱞᱮ ᱨᱮᱱ ᱛᱟᱭᱱᱚᱢ ᱯᱤᱲᱦᱤ ᱵᱚᱭᱦᱟ ᱠᱚ ᱡᱮᱱᱚᱞᱮ ᱡᱟᱦᱟᱱᱟᱜ ᱞᱮ ᱪᱮᱫ ᱫᱟᱲᱮᱭᱟᱠᱚ ᱱᱤᱭᱟᱹ ᱞᱟᱹᱜᱤᱫ ᱛᱮᱜᱮ ᱥᱮᱪᱮᱫ ᱤᱧ ᱠᱷᱚᱡᱚᱜᱼᱟ